ᱟᱛᱳ ᱥᱮ ᱥᱟᱦᱟᱨ ᱨᱮ ᱵᱟᱹᱲᱛᱤᱠ ᱠᱟᱱ ᱞᱮᱛᱟᱲ ᱜᱮ ᱟᱡᱟᱨ ᱠᱚ ᱫᱚ ᱦᱩᱭᱩᱜ ᱠᱟᱱᱟ ᱰᱮᱝᱜᱩ ᱢᱟᱞᱮᱨᱤᱭᱟ ᱯᱷᱟᱭᱞᱮᱨᱤᱭᱟ ᱱᱚᱣᱟ ᱠᱚ ᱫᱚ ᱥᱟᱫᱷᱟᱨᱚᱱᱛᱚ ᱥᱤᱠᱬᱤᱡ ᱜᱮᱨ ᱠᱷᱚᱱ ᱦᱩᱭᱩᱜᱼᱟ ᱢᱤᱫᱴᱟᱝ ᱦᱩᱰᱤᱧ ᱡᱤᱵ ᱠᱟᱱᱟᱭ ᱱᱩᱭ ᱢᱟᱹᱱᱢᱤᱭᱟᱜ ᱟᱹᱰᱤ ᱵᱟᱹᱲᱤᱡ ᱮ ᱠᱟᱹᱢᱤ ᱫᱟᱲᱮᱭᱟᱜᱼᱟ ᱱᱩᱠᱩ ᱫᱚ ᱵᱟᱡᱟᱨ ᱥᱮ ᱟᱛᱚ ᱨᱮ ᱰᱚᱵᱷᱟᱜ ᱠᱚᱨᱮ ᱱᱚᱢᱨᱟ ᱫᱟᱜ ᱛᱟᱦᱮᱱ ᱫᱚ ᱚᱱᱟ ᱠᱷᱚᱱ ᱜᱮᱠᱚ ᱵᱮᱱᱟᱜᱼᱟ ᱱᱩᱠᱩ ᱪᱮᱫ ᱞᱮᱠᱟᱛᱮ ᱡᱚᱱᱢᱚ ᱵᱚᱱᱫᱚ ᱫᱟᱲᱮ ᱭᱟᱛᱟ ᱠᱚᱣᱟ ᱵᱚᱱ ᱚᱱᱟᱹᱜ ᱜᱮ ᱱᱟᱯᱟᱭ ᱦᱩᱭᱩᱜᱼᱟ ᱟᱨ ᱱᱚᱝᱨᱟ ᱫᱟᱜ ᱨᱮᱱ ᱥᱤᱠᱬᱤᱡ ᱡᱩᱫᱤ ᱜᱮᱨ ᱢᱮᱭᱟᱭ ᱢᱮᱱᱠᱷᱟᱱ ᱟᱹᱰᱤ ᱨᱚᱠᱚᱢᱟᱜ ᱨᱳᱜᱽ ᱟᱡᱟᱨ ᱦᱩᱭ ᱫᱟᱲᱮᱭᱟᱜᱼᱟ ᱡᱟᱦᱟᱸ ᱫᱚ ᱰᱮᱝᱜᱩ ᱢᱟᱞᱮᱨᱤᱭᱟ ᱯᱷᱟᱭᱞᱮᱨᱤᱭᱟ ᱡᱟᱛᱮ ᱱᱩᱠᱩ ᱥᱤᱠᱬᱤᱡ ᱟᱞᱚ ᱠᱚ ᱡᱚᱱᱢᱚᱜ ᱢᱟ ᱚᱱᱟ ᱞᱟᱹᱜᱤᱫ ᱛᱮ ᱰᱤᱰᱤᱴᱤ ᱨᱟᱱ ᱥᱮ ᱟᱨᱦᱚᱸ ᱥᱤᱠᱬᱤᱡ ᱜᱚᱡ ᱞᱟᱹᱜᱤᱫ ᱮᱠᱥᱯᱨᱮ ᱨᱟᱱ ᱠᱚᱦᱚᱸ ᱵᱚᱱ ᱵᱮᱵᱚᱦᱟᱨ ᱢᱟ

ᱢᱚᱥᱟᱨᱤ ᱠᱷᱟᱴᱟᱣ ᱠᱟᱛᱮᱜ ᱵᱚᱱ ᱡᱟᱹᱯᱤᱫ ᱢᱟ ᱟᱨ ᱟᱵᱚ ᱡᱷᱚᱛᱚ ᱢᱟᱹᱱᱢᱤ ᱥᱚᱪᱮᱛᱚᱱ ᱵᱚᱱ ᱛᱟᱦᱮᱱ ᱢᱟ